ᱥᱟᱜᱟᱲᱚᱢ ᱫᱚ ᱟᱵᱩᱣᱟᱜ ᱥᱚᱢᱟᱡ ᱨᱮ ᱟᱹᱰᱤᱜᱤ ᱵᱷᱩᱢᱤᱠᱟ ᱢᱮᱱᱟ ᱛᱟᱭᱟ ᱪᱮᱫᱟᱜ ᱥᱮ ᱡᱟᱦᱟᱸ ᱥᱟᱺᱜᱤᱧ ᱦᱚᱨ ᱥᱟᱺᱜᱤᱧ ᱦᱚᱨ ᱪᱟᱞᱟᱜ ᱞᱟᱹᱜᱤᱫ ᱛᱮ ᱢᱟᱱᱮ ᱟᱹᱰᱤ ᱛᱟᱲᱟ ᱛᱟᱹᱲᱤ ᱠᱩ ᱪᱟᱞᱟᱜᱼᱟ ᱡᱟᱦᱟᱸ ᱡᱟᱭᱜᱟ ᱨᱮᱮᱠᱜᱷᱚᱱᱴᱟ ᱨᱟᱥᱛᱟ ᱚᱱᱟ ᱡᱟᱭᱜᱟ ᱨᱮ ᱟᱵᱩ ᱛᱤᱨᱤᱥ ᱢᱤᱱᱤᱴ ᱵᱟ ᱪᱚᱞᱤᱥ ᱢᱤᱱᱤᱴ ᱢᱚᱫᱷᱮᱨᱮ ᱚᱱᱟ ᱡᱟᱭᱜᱟᱵᱩ ᱛᱤᱭᱟᱹᱜ ᱫᱟ ᱛᱚ ᱥᱮᱫᱟᱭ ᱫᱚ ᱵᱟᱥᱜᱤ ᱛᱟᱦᱮᱸ ᱠᱟᱱᱟ ᱵᱟᱥ ᱛᱮᱜᱤ ᱪᱟᱞᱟᱜ ᱦᱤᱡᱩᱜ ᱠᱟᱱᱛᱟᱦᱮᱱᱟ ᱛᱟᱨᱯᱚᱨᱮ ᱱᱮᱛᱟᱨ ᱨᱮᱫᱚ ᱡᱮᱥᱮᱠᱮ ᱴᱚᱴᱚ ᱜᱟᱹᱰᱤ ᱨᱟᱠᱟᱵᱮᱱᱟ ᱡᱮᱥᱮᱠᱮ ᱵᱟᱥᱛᱚ ᱟᱨ ᱴᱚᱞᱟ ᱨᱮᱫᱚ ᱵᱟᱝ ᱦᱤᱡᱩᱜ ᱠᱟᱱ ᱛᱟᱦᱮᱱᱟ ᱛᱚ ᱚᱱᱟᱫᱚ ᱢᱤᱫᱴᱮᱱ ᱱᱤᱫᱤᱥᱴᱚ ᱵᱟᱥ ᱥᱴᱮᱱ ᱛᱟᱦᱮᱱ ᱠᱟᱱ ᱛᱟᱦᱮᱱ ᱠᱟᱱᱛᱟᱦᱮᱱᱟ ᱚᱸᱰᱮ ᱪᱟᱞᱟᱣ ᱠᱟᱛᱮᱜ ᱪᱟᱞᱟᱜ ᱦᱩᱭᱩᱜ ᱠᱟᱱᱛᱟᱦᱮᱱᱟ ᱟᱨ ᱱᱮᱛᱟᱨ ᱟᱜ ᱨᱮᱫᱚ ᱴᱚᱴᱚ ᱜᱟᱹᱰᱤ ᱨᱟᱠᱟᱵᱮᱱᱟ ᱵᱳᱞᱮᱨᱚ ᱠᱚᱛᱮ ᱴᱚᱞᱟ ᱦᱟᱹᱵᱤᱡ ᱵᱚᱞᱚᱜᱼᱟ ᱛᱚ ᱱᱮᱛᱟᱨ ᱡᱤᱵᱚᱱ ᱨᱮᱫᱚ ᱥᱟᱹᱨᱤᱜᱤᱟᱨ ᱡᱟᱦᱟᱸ ᱡᱟᱭᱜᱟ ᱨᱮ ᱮᱠᱜᱷᱚᱱᱴᱟ ᱞᱟᱜᱟᱜᱼᱟ ᱚᱱᱟ ᱡᱟᱭᱜᱟ ᱨᱮᱦᱚᱸ ᱥᱮᱭ ᱫᱚᱥ ᱢᱤᱱᱤᱴ ᱢᱚᱫᱷᱮ ᱨᱮᱵᱩ ᱠᱤᱱᱵᱟ ᱠᱩᱲᱤ ᱛᱤᱨᱤᱥ ᱢᱚᱫᱷᱮ ᱨᱮᱜᱮᱵᱩ ᱪᱟᱞᱟᱜ ᱠᱟᱱᱟ ᱛᱚ ᱟᱵᱩᱣᱟᱜ ᱱᱤᱭᱟᱹ ᱥᱚᱢᱟᱡ ᱨᱮ ᱥᱟᱜᱟᱲᱚᱢ ᱫᱚ ᱟᱹᱰᱤᱜᱤ ᱡᱟᱹᱲᱩᱲ ᱜᱮᱭᱟ ᱟᱨ ᱟᱹᱰᱤᱜᱤ ᱵᱷᱩᱢᱤᱠᱟᱭ ᱯᱟᱞᱚᱱ ᱜᱮᱭᱟ ᱚᱱᱟ ᱠᱷᱟᱹᱛᱤᱨ ᱥᱟᱜᱟᱲᱚᱢ ᱫᱚ